ᱟᱵᱚ ᱥᱟᱱᱛᱟᱲ ᱥᱚᱢᱟᱡᱽ ᱨᱮ ᱞᱟᱦᱟ ᱫᱚ ᱠᱩᱲᱤ ᱠᱚᱫᱚ ᱞᱩᱝᱜᱤ ᱯᱟᱧᱪᱤ ᱠᱚ ᱵᱟᱸᱫᱮᱭᱮᱫ ᱛᱟᱦᱮᱱᱟ ᱠᱚᱲᱟ ᱠᱚᱫᱚ ᱫᱷᱩᱛᱤ ᱟᱨ ᱛᱤᱦᱤᱧ ᱜᱟᱯᱟ ᱮᱴᱟᱜ ᱡᱟᱛᱤ ᱴᱷᱮᱱ ᱧᱮᱞ ᱧᱮᱞᱛᱮ ᱩᱱᱠᱩᱣᱟᱜ ᱦᱚᱨᱚᱜ ᱵᱟᱸᱫᱮ ᱞᱮᱠᱟᱜᱮ ᱟᱵᱚ ᱦᱚᱸᱵᱚᱱ ᱟᱵᱚᱣᱟᱜ ᱦᱚᱨᱚᱜ ᱵᱟᱸᱫᱮ ᱵᱚᱱ ᱯᱟᱞᱴᱟᱣᱮᱫ ᱠᱟᱱᱟ ᱟᱨ ᱱᱚᱝᱠᱟᱜᱮ ᱩᱱᱠᱩ ᱧᱮᱞ ᱧᱮᱞᱛᱮᱜᱮ ᱟᱵᱚᱣᱟᱜ ᱥᱟᱱᱛᱟᱲ ᱥᱚᱢᱟᱡᱽ ᱨᱮᱭᱟᱜ ᱦᱚᱨᱚᱜ ᱵᱟᱫᱮᱸ ᱦᱚᱸ ᱵᱟᱹᱭ ᱵᱟᱹᱭ ᱛᱮ ᱵᱚᱫᱚᱞ ᱪᱟᱞᱟᱜ ᱠᱟᱱ ᱛᱟᱵᱚᱱᱟ